ᱟᱞᱮ ᱱᱚᱣᱟ ᱠᱚᱨᱮ ᱫᱚ ᱫᱷᱚᱨᱚᱢ ᱴᱷᱟᱶ ᱫᱚ ᱢᱮᱱᱟᱜᱼᱟ ᱟᱹᱛᱩ ᱠᱚᱨᱮ ᱜᱮ ᱢᱟᱱᱮᱠᱤ ᱟᱹᱛᱩ ᱟᱹᱛᱩ ᱢᱤᱫᱴᱮᱡ ᱠᱟᱛᱮᱫ ᱢᱟᱺᱡᱷᱤ ᱛᱷᱟᱱ ᱛᱟᱦᱮᱱ ᱠᱟᱱᱟ ᱟᱨ ᱱᱚᱣᱟ ᱵᱟᱦᱟ ᱯᱩᱡᱟᱹ ᱛᱟᱨᱯᱚᱨᱮ ᱟᱢᱟᱜ ᱦᱩᱭᱩᱜ ᱠᱟᱱᱟ ᱥᱚᱦᱨᱟᱭ ᱠᱚ ᱚᱱᱟ ᱠᱚᱫᱚ ᱡᱟᱦᱮᱨ ᱛᱷᱟᱱ ᱨᱮᱜᱮ ᱯᱩᱡᱟᱹ ᱦᱩᱭᱩᱜ ᱠᱟᱱᱟ ᱟᱨ ᱵᱟᱯᱞᱟ ᱞᱮᱱᱠᱷᱟᱡ ᱫᱚ ᱮᱱᱛᱮᱜ ᱢᱟᱺᱡᱷᱤ ᱛᱷᱟᱱ ᱨᱮᱦᱚᱸ ᱞᱮ ᱯᱩᱡᱟᱹᱭᱫᱟ ᱛᱟᱨᱯᱚᱨᱮ ᱱᱚᱣᱟ ᱫᱮᱵᱤ ᱠᱟᱹᱞᱤ ᱦᱩᱭᱩᱜ ᱠᱟᱱᱟ ᱱᱚᱣᱟ ᱦᱚᱸ ᱨᱟᱭᱜᱚᱸᱡᱽ ᱢᱮᱱᱟᱜᱼᱟ ᱚᱱᱛᱮ ᱨᱮ ᱵᱚᱪᱷᱚᱨ ᱨᱮ ᱢᱤᱫ ᱫᱷᱟᱣ ᱢᱚᱱᱥᱟ ᱯᱩᱡᱟᱹ ᱦᱚᱸ ᱦᱩᱭᱩᱜ ᱠᱟᱱᱟ ᱨᱟᱭᱜᱚᱸᱡᱽ ᱠᱷᱚᱡ ᱯᱟᱥᱮ ᱨᱮᱜᱮ ᱠᱚ ᱢᱮᱛᱟᱣᱟᱜᱼᱟ ᱴᱷᱟᱹᱠᱩᱨ ᱵᱟᱹᱲᱤ ᱛᱟᱨᱯᱚᱨ ᱜᱤᱨᱡᱟᱹ ᱦᱚᱸ ᱦᱩᱭᱩᱜ ᱠᱟᱱᱟ ᱚᱱᱟᱦᱚᱸ ᱢᱮᱱᱟᱜ ᱛᱟᱞᱮᱭᱟ ᱚᱱᱟᱦᱚᱸ ᱠᱚ ᱢᱮᱛᱟᱜᱼᱟ ᱢᱤᱥᱚᱱ ᱢᱳᱲ ᱨᱮ ᱟᱨ ᱚᱱᱟ ᱠᱚᱜᱮ ᱢᱮᱱᱟᱜᱼᱟ ᱢᱟᱹᱡᱷᱤ ᱛᱷᱟᱱ ᱢᱤᱫᱴᱮᱱ ᱠᱟᱛᱮᱫ ᱟᱹᱛᱩ ᱯᱤᱪᱷᱟᱹ ᱵᱟᱦᱟ ᱥᱚᱦᱚᱨᱟᱭ ᱫᱚ ᱡᱟᱦᱮᱨ ᱛᱷᱟᱱ ᱨᱮᱞᱮ ᱯᱩᱡᱟᱹᱭᱮᱫᱟ ᱚᱱᱟᱜᱮ ᱟᱞᱮᱭᱟᱜ ᱫᱚ ᱫᱷᱚᱨᱚᱢ ᱴᱷᱟᱶ ᱫᱚ